ᱦᱮᱸ ᱥᱟᱨ ᱱᱚᱣᱟ ᱯᱮᱱ ᱠᱟᱨᱰ ᱵᱮᱱᱟᱣ ᱚᱯᱷᱤᱥ ᱠᱟᱱᱟ ᱛᱚ ᱟᱹᱞᱤᱧᱟᱜ ᱯᱮᱱ ᱠᱟᱨᱰ ᱱᱤᱫᱤᱨ ᱠᱚ ᱡᱚᱢ ᱠᱮᱜ ᱠᱷᱟᱹᱛᱤᱨ ᱚᱱᱟ ᱠᱟᱨᱰ ᱛᱮᱞᱤᱧ ᱱᱚᱥᱴᱚ ᱟᱠᱟᱱᱟ ᱟᱫᱚ ᱚᱱᱟ ᱵᱟᱵᱚᱫ ᱛᱮ ᱪᱮᱫ ᱪᱮᱫ ᱰᱚᱠᱳᱢᱮᱱᱴᱥ ᱠᱚ ᱞᱟᱹᱠᱛᱤᱜᱼᱟ ᱟᱨ ᱛᱤᱱᱟᱹᱜ ᱜᱟᱱ ᱯᱚᱭᱥᱟ ᱠᱟᱹᱣᱰᱤ ᱠᱚ ᱞᱟᱹᱠᱛᱤᱜᱼᱟ ᱚᱱᱟ ᱵᱟᱲᱟᱭ ᱚᱪᱚ ᱞᱤᱧ ᱟᱨ ᱛᱤᱥ ᱞᱤᱧ ᱪᱟᱞᱟᱜᱼᱟ ᱛᱤᱱᱟᱹᱜ ᱥᱚᱢᱚᱭ ᱚᱱᱟᱯᱮ ᱵᱟᱲᱟᱭ ᱚᱪᱚ ᱞᱤᱧ ᱠᱷᱟᱱ ᱜᱮ ᱟᱯᱮ ᱴᱷᱮᱱ ᱜᱚᱲᱚ ᱞᱤᱧ ᱧᱟᱢ ᱠᱮᱫ ᱠᱷᱟᱱ ᱜᱮ ᱟᱹᱰᱤ ᱠᱩᱥᱤ ᱞᱤᱧ ᱵᱩᱡᱷᱟᱹᱣᱟ ᱟᱨ ᱫᱚᱦᱚᱲᱟ ᱟᱹᱞᱤᱧᱟᱜ ᱯᱮᱱ ᱠᱟᱨᱰ ᱞᱤᱧ ᱵᱮᱱᱟᱣ ᱚᱪᱚᱭᱟ